ᱦᱮᱞᱳ ᱪᱮᱫ ᱠᱷᱚᱵᱚᱨ ᱦᱮᱞᱳ ᱪᱮᱫ ᱠᱷᱚᱵᱚᱨ ᱪᱮᱫ ᱠᱷᱚᱵᱚᱨ ᱰᱮᱞᱤᱵᱷᱟᱨᱤ ᱟᱢᱫᱚ ᱪᱮᱫ ᱡᱤᱱᱤᱥ ᱡᱟᱦᱟᱱᱟᱜ ᱚᱸᱻ ᱵᱟᱝ ᱥᱮᱱ ᱠᱟᱱᱟ ᱚ ᱛᱟᱦᱚᱞᱮᱧ ᱧᱮᱞᱮᱫᱟ ᱛᱤᱥ ᱮᱢ ᱞᱮᱫᱟ ᱧᱩᱛᱩᱢ ᱵᱟᱨᱥᱤᱧ ᱜᱟᱱ ᱦᱩᱭᱱᱟ ᱟᱪᱪᱷᱟᱧ ᱧᱮᱞ ᱮᱫᱟ ᱧᱮᱞ ᱠᱟᱛᱮ ᱞᱟᱹᱭ ᱫᱮᱨᱤᱭᱮᱱ ᱟᱪᱪᱷᱟᱧ ᱧᱮᱞᱫᱟ ᱛᱤᱱᱟᱹᱜ ᱫᱤᱱ ᱨᱮᱢ ᱮᱢ ᱠᱟᱜ ᱧᱮᱞ ᱫᱟᱹᱧ ᱤᱱᱟᱹᱜ ᱛᱮᱜᱮ ᱞᱤᱥᱴ ᱤᱧ ᱧᱮᱞᱫᱟ ᱵᱟᱠᱷᱟᱡ ᱤᱧ ᱰᱮᱞᱤᱵᱷᱟᱨᱤ ᱜᱚᱫ ᱠᱟᱜᱼᱟ ᱟᱪᱪᱷᱟᱧ ᱧᱮᱞᱫᱟ ᱚᱸᱻ ᱰᱮᱞᱵᱷᱟᱨᱤ ᱴᱟᱭᱤᱢ ᱢᱟ ᱦᱩᱭ ᱠᱟᱱ ᱜᱮᱪᱚ ᱟᱫᱚ ᱠᱚᱭᱴᱟ ᱫᱤᱱ ᱵᱮᱥᱛᱚ ᱛᱟᱦᱮᱸ ᱠᱟᱱᱟ ᱵᱮᱥᱛᱚ ᱤᱭᱟᱹᱛᱮ ᱟᱵᱚᱣᱟᱦᱟ ᱢᱚᱡᱽ ᱵᱟᱝ ᱟᱵᱚᱦᱟᱣᱟ ᱢᱚᱡᱽ ᱵᱟᱝ ᱤᱭᱟᱹᱛᱮ ᱵᱟᱹᱧ ᱥᱮᱴᱮᱨ ᱜᱚᱫ ᱫᱟᱲᱮᱭᱟᱫᱟ ᱥᱮ ᱚᱥᱩᱵᱤᱫᱟ ᱦᱩᱭ ᱫᱟᱲᱮᱜ ᱜᱮᱭᱟ ᱱᱚᱝᱠᱟ ᱰᱮᱞᱤᱵᱷᱟᱨᱤ ᱵᱮᱯᱟᱨᱛᱮ ᱛᱚᱵᱮ ᱱᱤᱭᱟᱹ ᱯᱚᱨ ᱫᱚ ᱟᱨ ᱚᱥᱩᱵᱤᱫᱟ ᱫᱚ ᱵᱟᱝ ᱦᱩᱭᱩᱜᱼᱟ ᱛᱤᱱᱟᱹᱜ ᱯᱟᱸᱪ ᱫᱤᱱ ᱢᱚᱫᱽᱫᱷᱮᱨᱮ ᱥᱮᱴᱮᱨᱚᱜ ᱨᱮᱱᱟᱜ ᱚᱱᱟ ᱯᱟᱸᱪ ᱫᱤᱱ ᱵᱷᱤᱛᱨᱤ ᱨᱮᱜᱮ ᱚᱱᱟ ᱰᱮᱞᱤᱵᱷᱟᱨᱤᱧ ᱮᱢᱟ ᱚᱱᱟ ᱩᱱᱟᱹᱜ ᱫᱤᱱ ᱨᱮᱱᱟᱜ ᱮᱱᱛᱮᱜ ᱩᱱᱟᱹᱜ ᱚᱥᱩᱵᱤᱫᱷᱟ ᱢᱟ ᱵᱟᱝ ᱦᱩᱭ ᱠᱟᱱ ᱟᱫᱚ ᱱᱚᱣᱟ ᱦᱚᱭ ᱫᱟᱜ ᱠᱷᱟᱹᱛᱤᱨ ᱛᱮᱜᱮ ᱵᱟᱝ ᱥᱮᱴᱮᱨ ᱦᱚᱫ ᱞᱮᱱᱛᱮ ᱟᱫᱚ ᱟᱞᱚᱢ ᱨᱟᱸᱜᱟᱜᱼᱟ ᱛᱚᱵᱮ ᱱᱤᱭᱟᱹ ᱵᱟᱨᱫᱤᱱ ᱵᱷᱤᱛᱨᱤ ᱨᱮᱜᱮᱧ ᱮᱢᱼᱟ ᱰᱮᱞᱤᱵᱷᱮᱨᱤ ᱟᱪᱪᱷᱟ ᱴᱷᱤᱠ ᱜᱮᱭᱟ ᱛᱚᱵᱮ ᱦᱮᱸ ᱴᱷᱤᱠ ᱜᱮᱭᱟ ᱦᱮᱸ ᱦᱮᱸ ᱟᱪᱪᱷᱟ ᱩᱱᱟᱹᱜ ᱟᱞᱚᱢ ᱨᱟᱸᱜᱟᱜᱼᱟ ᱥᱮᱴᱮᱨ ᱟᱢᱟ ᱜᱟᱯᱟᱜᱮ ᱦᱮᱸ ᱴᱷᱤᱠ ᱜᱮᱭᱟ ᱛᱚᱵᱮ